ᱤᱛᱩᱱᱟᱥᱲᱟ ᱨᱮ ᱯᱟᱲᱦᱟᱜ ᱞᱟᱹᱜᱤᱫ ᱛᱮ ᱡᱤᱱᱤᱥ ᱠᱚ ᱞᱟᱹᱠᱛᱤᱜ ᱠᱟᱱᱟ ᱪᱮᱭᱟᱨ ᱴᱮᱵᱤᱞ ᱵᱳᱲ ᱰᱟᱥᱴᱟᱨ ᱪᱚᱠ ᱟᱨ ᱢᱟᱫᱩᱨ ᱛᱤᱨᱯᱚᱞ ᱚᱱᱟ ᱠᱚ ᱫᱚᱨᱠᱟᱨᱚᱜ ᱠᱟᱱᱟ ᱢᱟᱡᱷᱮ ᱢᱚᱫᱽᱫᱷᱮ ᱨᱮ ᱚᱱᱟ ᱠᱚᱫᱚ ᱵᱟᱝ ᱛᱟᱦᱮᱱ ᱜᱮᱭᱟ